ᱤᱧ ᱯᱮᱱᱴᱤᱝ ᱫᱚ ᱠᱟᱹᱴᱤᱡ ᱠᱷᱚᱱ ᱜᱮ ᱫᱚᱢᱮ ᱢᱚᱡᱤᱧ ᱵᱩᱡᱽ ᱛᱮ ᱠᱟᱹᱴᱤᱡ ᱨᱮᱫᱚ ᱟᱹᱭᱩᱼᱵᱟᱵᱟ ᱠᱚ ᱥᱤᱠᱷᱟᱹᱣ ᱟᱫᱤᱧ ᱛᱟᱦᱮᱸᱱᱟ ᱛᱟᱨᱯᱚᱨᱮ ᱤᱥᱠᱩᱞ ᱠᱚᱨᱮᱫ ᱦᱚᱸ ᱯᱮᱱᱴᱤᱝ ᱯᱮᱱᱴᱤᱝ ᱠᱚᱠᱚ ᱥᱤᱠᱷᱟᱹ ᱵᱟᱲᱟ ᱠᱟᱫᱤᱧᱟ ᱟᱞᱮ ᱡᱟᱦᱟᱸᱱᱟᱜ ᱠᱚᱢᱯᱤᱴᱤᱥᱮᱱ ᱨᱮᱦᱚᱸ ᱯᱮᱱᱴᱤᱝ ᱨᱮᱱᱟᱜ ᱠᱚᱢᱯᱤᱴᱤᱥᱮᱱ ᱨᱮᱦᱚᱸ ᱤᱧ ᱯᱨᱟᱭᱤᱡᱽ ᱠᱚᱧ ᱟᱹᱜᱩ ᱠᱟᱫᱟ ᱡᱮᱢᱚᱱ ᱠᱟᱹᱴᱤᱡ ᱨᱮᱫᱚ ᱤᱧ ᱩᱞ ᱟᱯᱮᱞ ᱚᱱᱟ ᱠᱚᱧ ᱟᱸᱠᱟᱭᱮᱫ ᱛᱟᱦᱮᱸᱱᱟ ᱟᱨ ᱛᱷᱚᱲᱟ ᱞᱟᱹᱴᱩ ᱠᱟᱛᱮᱫ ᱫᱚ ᱟᱨᱚ ᱫᱚᱢᱮ ᱠᱤᱪᱷᱩ ᱟᱸᱠᱟᱣ ᱥᱤᱠᱷᱟᱹᱣ ᱟᱹᱱᱤᱡ ᱡᱮᱢᱚᱱ ᱚᱲᱟᱜ ᱚᱲᱟᱜ ᱯᱟᱥᱮ ᱨᱮᱫᱚ ᱟᱨᱚ ᱫᱟᱨᱮ ᱜᱟᱹᱰᱭᱟᱹ ᱯᱟᱦᱟᱲ ᱟᱨ ᱪᱮᱬᱮ ᱟᱨᱚ ᱡᱮᱢᱚᱱ ᱯᱟᱨᱠ ᱚᱱᱟᱠᱚ ᱟᱨᱚ ᱫᱚᱢᱮ ᱠᱤᱪᱷᱩ ᱜᱤᱧ ᱥᱤᱠᱷᱟᱹᱣ ᱠᱟᱱᱟ ᱚᱱᱟᱠᱚ ᱚᱱᱟᱠᱚ ᱟᱸᱠᱟᱣ ᱠᱟᱹᱫᱟᱹᱧ ᱟᱨᱚ ᱚᱱᱟ ᱠᱚ ᱧᱮᱞ ᱟᱠᱟᱫ ᱛᱤᱧᱟᱹ ᱠᱚ ᱢᱚᱡᱽ ᱜᱮᱠᱚ ᱵᱩᱡᱽ ᱟᱠᱟᱫᱟ ᱟᱨ ᱚᱱᱟ ᱡᱮᱢᱚᱱ ᱱᱮᱛᱟᱨ ᱯᱟᱲᱦᱟᱣ ᱠᱟᱛᱮᱫ ᱦᱚᱸ ᱯᱮᱱᱴᱤᱝ ᱦᱚᱸ ᱡᱚᱫᱤᱢ ᱠᱚᱨᱟᱣ ᱠᱷᱟᱱᱮᱢ ᱢᱚᱡᱽᱜᱮ ᱡᱮᱢᱚᱱ ᱚᱱᱟ ᱯᱮᱱᱴᱤᱝ ᱨᱮ ᱯᱨᱚᱡᱮᱠᱴ ᱠᱚᱨᱮ ᱦᱚᱸ ᱞᱟᱜᱟᱜ ᱠᱟᱱᱟ ᱯᱮᱱᱴᱤᱝ ᱟᱨᱚ ᱢᱟᱱᱮ ᱯᱮᱱᱴᱤᱝ ᱠᱚᱨᱟᱣ ᱠᱟᱛᱮᱫ ᱫᱚ ᱫᱚᱢᱮ ᱢᱚᱡᱽ